ᱚᱲᱟᱜ ᱨᱮᱱ ᱥᱤᱢ ᱟᱨ ᱯᱳᱞᱴᱨᱤ ᱥᱤᱢ ᱩᱱᱠᱩ ᱵᱷᱤᱛᱤᱨ ᱨᱮ ᱛᱚᱯᱷᱟᱛ ᱫᱚ ᱱᱚᱣᱟ ᱡᱤᱱᱤᱥᱴᱟ ᱦᱩᱭᱩᱜ ᱠᱟᱱᱟ ᱟᱵᱚ ᱚᱲᱟᱜ ᱨᱮᱱ ᱥᱤᱢ ᱫᱚ ᱵᱮᱥ ᱦᱤᱥᱟᱹᱵ ᱛᱮ ᱵᱮᱥᱴᱷᱤᱠ ᱛᱮ ᱢᱟᱱᱮ ᱡᱚᱢ ᱴᱷᱤᱠ ᱴᱟᱭᱤᱢ ᱨᱮ ᱵᱟᱠᱚ ᱧᱟᱢ ᱫᱟᱲᱮᱭᱟᱜ ᱠᱟᱱᱟ ᱟᱠᱚᱛᱮ ᱯᱟᱥᱠᱟ ᱧᱟᱢ ᱠᱟᱛᱮᱫ ᱡᱟᱦᱟᱸ ᱠᱚ ᱡᱚᱢᱮᱜᱼᱟ ᱟᱨ ᱱᱩᱠᱩ ᱯᱳᱞᱴᱨᱤ ᱥᱤᱢ ᱫᱚ ᱩᱱᱠᱩ ᱫᱚ ᱩᱱᱠᱩ ᱡᱳᱜᱟᱣ ᱡᱚᱛᱚᱱ ᱠᱚ ᱞᱟᱹᱜᱤᱫ ᱛᱮ ᱡᱚᱢᱟᱜ ᱦᱚᱵᱚᱱ ᱮᱢᱟᱣ ᱠᱚ ᱠᱟᱱᱟ ᱫᱟᱜ ᱦᱚᱵᱚᱱ ᱮᱢᱟᱣᱠᱚ ᱠᱟᱱᱟ ᱟᱨ ᱵᱷᱮᱠᱥᱤᱱ ᱠᱚᱦᱚᱸ ᱵᱚᱱ ᱮᱢᱟᱣ ᱠᱚ ᱠᱟᱱᱟ ᱚᱱᱟ ᱤᱫᱤ ᱠᱟᱛᱮᱫ ᱩᱱᱠᱩ ᱯᱳᱞᱴᱨᱤ ᱥᱤᱢ ᱫᱚ ᱟᱹᱰᱤ ᱞᱚᱜᱚᱱ ᱠᱚ ᱢᱟᱨᱟᱝᱚᱜ ᱠᱟᱱᱟ ᱟᱨ ᱟᱹᱰᱤ ᱠᱚ ᱳᱡᱚᱱᱚᱜ ᱠᱟᱱᱟ ᱚᱱᱟᱛᱮ ᱩᱱᱠᱩ ᱫᱚ ᱟᱵᱚ ᱱᱩᱠᱩ ᱚᱲᱟᱜ ᱨᱮᱱ ᱥᱤᱢ ᱟᱨ ᱫᱮᱥᱤ ᱥᱤᱢ ᱠᱷᱚᱱ ᱫᱚ ᱞᱚᱜᱚᱱ ᱜᱮᱠᱚ ᱢᱟᱨᱟᱝ ᱚᱜ ᱠᱟᱱᱟ ᱟᱨ ᱠᱚ ᱰᱷᱮᱹᱨᱚᱜ ᱠᱟᱱᱟ ᱩᱱᱠᱩ ᱫᱚ ᱵᱷᱮᱠᱥᱤᱱ ᱟᱨ ᱡᱚᱢᱟᱜ ᱩᱱᱠᱩ ᱠᱚ ᱵᱮᱥ ᱥᱟᱯᱤᱥᱮᱱᱴ ᱠᱚ ᱧᱟᱢᱮᱜ ᱠᱷᱟᱹᱛᱤᱨ ᱩᱱᱠᱩ ᱫᱚ ᱞᱚᱜᱚᱱ ᱠᱚ ᱢᱟᱨᱟᱝᱚᱜ ᱠᱟᱱᱟ ᱟᱨ ᱞᱚᱜᱚ ᱠᱚ ᱰᱷᱮᱹᱨᱚᱜ ᱠᱟᱱᱟ ᱟᱨ ᱟᱵᱚ ᱱᱩᱠᱩ ᱫᱮᱥᱤ ᱥᱤᱢ ᱚᱲᱟᱜ ᱨᱮᱱ ᱥᱤᱢ ᱩᱱᱠᱩ ᱫᱚ ᱡᱚᱢ ᱠᱚ ᱴᱷᱤᱠ ᱴᱷᱟᱠ ᱵᱟᱠᱚ ᱧᱟᱢᱮᱜ ᱠᱷᱟᱹᱛᱤᱨ ᱚᱱᱟᱛᱮ ᱚᱱᱠᱟ ᱦᱚᱸ ᱵᱟᱠᱚ ᱢᱟᱨᱟᱝ ᱚᱜᱼᱟ ᱟᱨ ᱩᱱᱟᱹᱜ ᱞᱚᱜᱚᱱ ᱦᱚᱸ ᱵᱟᱠᱚ ᱰᱷᱮᱹᱨᱚᱜ ᱠᱟᱱᱟ ᱱᱩᱠᱩ ᱯᱳᱞᱴᱨᱤ ᱫᱚ ᱩᱱᱠᱩ ᱞᱟᱹᱜᱤᱫ ᱛᱮ ᱢᱤᱫᱴᱤᱡ ᱚᱲᱟᱜ ᱦᱚᱸ ᱫᱚᱨᱠᱟᱨᱚᱜᱼᱟ ᱡᱚᱜᱟᱣ ᱡᱚᱛᱚᱱ ᱫᱚᱨᱠᱟᱨᱚᱜᱼᱟ ᱟᱨ ᱩᱱᱠᱩ ᱯᱟᱹᱜᱤᱫ ᱡᱚᱢ ᱦᱚᱸ ᱵᱷᱮᱠᱥᱤᱱ ᱮᱢᱟᱱ ᱛᱮᱢᱟᱱ ᱩᱱᱠᱩ ᱞᱟᱹᱜᱤᱫ ᱛᱮᱫᱚ ᱠᱚ ᱡᱳᱜᱟᱣ ᱡᱚᱛᱚᱱᱮᱜᱼᱟ ᱮᱢᱟ ᱠᱚ ᱠᱟᱱᱟ ᱚᱱᱟ ᱞᱟᱹᱜᱤᱫ ᱛᱮ ᱩᱱᱠᱚ ᱫᱚ ᱞᱚᱜᱚᱱ ᱠᱚ ᱢᱟᱨᱟᱝᱚᱜ ᱠᱟᱱᱟ ᱟᱨ ᱞᱚᱜᱚᱱ ᱠᱚ ᱥᱟᱸᱜᱮᱜ ᱠᱟᱱᱟ ᱫᱮᱥᱤ ᱥᱤᱢ ᱫᱚ ᱩᱱᱟᱹᱜ ᱵᱟᱵᱚᱱ ᱡᱚᱛᱚᱱᱮᱜ ᱠᱚᱣᱟ ᱟᱲᱟᱜ ᱜᱤᱰᱤ ᱠᱚ ᱛᱟᱦᱮᱱ ᱠᱟᱱᱟ ᱢᱚᱱ ᱠᱷᱩᱥᱤ ᱡᱚᱢ ᱠᱚ ᱧᱟᱢᱮᱜ ᱠᱷᱟᱱ ᱴᱷᱤᱠ ᱟᱨ ᱵᱟᱠᱚ ᱧᱟᱢᱮᱜ ᱠᱷᱟᱱ ᱚᱱᱟ ᱦᱚᱸ ᱴᱷᱤᱠ ᱚᱱ ᱚᱱᱟ ᱤᱫᱤ ᱠᱟᱛᱮᱫ ᱟᱵᱚ ᱚᱲᱟᱜ ᱥᱤᱢ ᱫᱚ ᱞᱚᱜᱚᱱ ᱵᱟᱠᱚ ᱥᱟᱸᱜᱮᱜᱼᱟ ᱟᱨ ᱩᱱᱟᱹᱜ ᱞᱚᱜᱚᱱ ᱦᱚᱸ ᱵᱟᱠᱚ ᱰᱷᱮᱹᱨᱚᱜᱼᱟ ᱚᱱ ᱚᱱᱟ ᱤᱫᱤ ᱠᱟᱛᱮᱫ ᱤᱱᱟᱹ ᱯᱷᱚᱨᱚᱠ ᱢᱮᱱᱟᱜᱼᱟ ᱯᱳᱞᱴᱨᱤ ᱥᱤᱢ ᱟᱨ ᱚᱲᱟᱜ ᱥᱤᱢ ᱤᱫᱤ ᱠᱟᱮᱫ ᱫᱚ